ᱦᱮᱞᱳ ᱤᱧ ᱢᱮᱱᱮᱫᱟ ᱨᱟᱹᱱᱤᱯᱩᱨ ᱠᱷᱚᱡ ᱟᱛᱳ ᱧᱩᱛᱩᱢ ᱫᱚ ᱨᱟᱹᱱᱤᱯᱩᱨ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱨᱟᱹᱡᱤᱵᱽ ᱢᱩᱨᱢᱩ ᱟᱯᱮ ᱚᱱᱟ ᱦᱳᱴᱮᱞ ᱨᱤᱧ ᱵᱟᱲᱟᱭᱟ ᱡᱚᱢᱟᱜ ᱧᱟᱢ ᱵᱟᱲᱟᱜᱼᱟ ᱛᱚ ᱡᱚᱢᱟᱜ ᱤᱧ ᱧᱟᱢᱟ ᱧᱟᱢ ᱞᱮᱠᱷᱟᱡ ᱛᱟᱦᱚᱞᱮ ᱤᱧ ᱚᱰᱟᱨᱮᱫᱟ ᱡᱮ ᱰᱩᱢᱵᱩᱜ ᱟᱨ ᱯᱤᱴᱷᱟᱹ ᱤᱧ ᱞᱟᱜᱟᱣ ᱤᱧᱟᱹ ᱵᱟᱨ ᱥᱤᱧ ᱯᱚᱨᱮ ᱚᱱᱟ ᱠᱚ ᱡᱤᱱᱤᱥ ᱞᱟᱜᱟᱣ ᱤᱧᱟᱹ ᱵᱟᱨᱥᱤᱧ ᱯᱚᱨᱮ ᱟᱫᱚ ᱫᱟᱢ ᱛᱤᱱᱟᱹᱜ ᱠᱟᱛᱮ ᱥᱮ ᱛᱤᱱᱟᱹᱜ ᱠᱟᱛᱮ ᱚᱱᱟ ᱯᱤᱴᱷᱟᱹ ᱫᱟᱢ ᱟᱨ ᱰᱩᱢᱵᱩᱜ ᱛᱤᱱᱟᱹᱜ ᱠᱟᱛᱮ ᱫᱟᱢ ᱞᱟᱜᱟᱜ ᱠᱟᱱᱟ ᱚᱱᱟ ᱞᱟᱹᱭᱟᱹᱧ ᱢᱮ ᱤᱧ ᱯᱚᱭᱥᱟᱧ ᱠᱩᱞ ᱮᱫᱟ ᱚᱱᱟᱜᱮ ᱜᱟᱞᱢᱟᱨᱟᱣᱫᱟ ᱤᱧᱫᱚ ᱵᱟᱨᱥᱤᱧ ᱯᱚᱨᱮ ᱡᱟᱛᱮ ᱟᱹᱜᱩ ᱦᱚᱴᱚ ᱠᱟᱜ ᱯᱮ ᱦᱳᱭ ᱴᱷᱤᱠ ᱜᱮᱭᱟ ᱛᱚᱵᱮᱧ ᱫᱚᱦᱚᱭᱮᱫᱟ ᱟᱪᱪᱷᱟ ᱴᱷᱤᱠ ᱜᱮᱭᱟ